ᱦᱮᱞᱳ ᱦᱮᱸ ᱦᱮᱸ ᱦᱮᱸ ᱱᱚᱣᱟ ᱫᱚ ᱤᱥᱴᱮᱴ ᱵᱮᱝᱠ ᱠᱟᱱᱟ ᱦᱮᱸ ᱟᱞᱮ ᱫᱚ ᱞᱚᱱ ᱞᱮ ᱮᱢᱟ ᱵᱟᱲᱟᱣᱟᱠᱚ ᱠᱟᱱᱟ ᱚᱠᱟ ᱠᱷᱚᱡ ᱮᱢᱟᱣᱟᱠᱚ ᱠᱟᱱᱟᱞᱮ ᱚᱠᱚᱭ ᱠᱚ ᱦᱚᱪᱪᱷᱮ ᱯᱚᱧᱪᱟᱥ ᱦᱟᱡᱟᱨ ᱠᱷᱚᱡ ᱞᱟᱛᱟᱨ ᱨᱮᱠᱚ ᱤᱭᱟᱹᱭᱫᱟ ᱩᱱᱠᱩ ᱜᱮᱞᱮ ᱮᱢᱟᱣᱟᱠᱚ ᱠᱟᱱᱟ ᱟᱫᱚ ᱟᱢᱟᱜ ᱮᱰᱨᱮᱥ ᱫᱚ ᱟᱪᱪᱷᱟ ᱟᱨ ᱪᱮᱫ ᱠᱚ ᱢᱮᱱᱟ ᱟᱞᱮ ᱫᱚ ᱠᱤᱱᱛᱩ ᱟᱢᱟᱜ ᱤᱭᱟᱹ ᱫᱚ ᱛᱤᱱᱟᱹᱜ ᱤᱱᱠᱟᱢ ᱫᱚ ᱛᱤᱱᱟᱹᱜ ᱛᱟᱯᱮ ᱟᱯᱮᱭᱟᱜ ᱟᱪᱪᱷᱟ ᱴᱷᱤᱠᱜᱮᱭᱟ ᱛᱟᱦᱚᱞᱮ ᱟᱢ ᱛᱤᱱᱟᱹᱜ ᱞᱟᱜᱟᱣᱟᱢ ᱠᱟᱱᱟ ᱞᱳᱱ ᱦᱮᱸ ᱧᱟᱢ ᱜᱮᱭᱟᱢ ᱛᱚᱵᱮ ᱟᱢᱮᱢ ᱵᱟᱲᱟᱭ ᱜᱮᱭᱟ ᱛᱚ ᱡᱮ ᱟᱞᱮ ᱫᱚ ᱦᱚᱪᱪᱷᱮ ᱵᱮᱝᱠ ᱨᱮ ᱯᱟᱸᱪ ᱯᱟᱨᱥᱮᱱ ᱠᱟᱛᱮ ᱥᱩᱫ ᱟᱞᱮᱭᱟᱜ ᱫᱚ ᱢᱮᱱᱟᱜ ᱛᱟᱞᱮᱭᱟ ᱦᱮᱸ ᱮᱠᱫᱚᱢ ᱱᱚᱣᱟ ᱫᱚ ᱦᱚᱪᱪᱷᱮ ᱢᱟᱱᱛᱷᱞᱤ ᱜᱮ ᱤᱭᱟᱹ ᱫᱚ ᱤᱱᱥᱴᱚᱞᱢᱮᱱᱴ ᱫᱚ ᱠᱟᱱᱟ ᱚᱠᱟᱴᱟᱜ ᱤᱭᱟᱹ ᱟᱨᱠᱤ ᱞᱳᱱ ᱨᱮᱭᱟᱜ ᱯᱟᱭᱥᱟ ᱟᱨᱠᱤ ᱮᱢᱚᱜ ᱦᱩᱭᱩᱜᱼᱟ ᱚᱱᱟ ᱫᱚ ᱢᱟᱱᱛᱷᱞᱤ ᱜᱮ ᱠᱟᱱᱟ ᱟᱨ ᱱᱚᱣᱟ ᱫᱚ ᱦᱚᱪᱪᱷᱮ ᱵᱚᱪᱷᱚᱨ ᱨᱮ ᱠᱟᱱᱟ ᱟᱢ ᱦᱟᱹᱡᱩᱜ ᱢᱮ ᱥᱳᱢ ᱦᱤᱞᱳᱜ ᱥᱮᱫ ᱟᱨ ᱦᱚᱪᱪᱷᱮ ᱟᱢᱟᱜ ᱡᱚᱛᱚ ᱰᱚᱠᱩᱢᱮᱱᱥᱮᱢ ᱟᱹᱜᱩ ᱛᱟᱨᱟᱭᱟ ᱟᱨ ᱦᱮᱸ ᱡᱚᱢᱤ ᱨᱮᱭᱟᱜ ᱫᱚᱞᱤᱞ ᱟᱜᱩ ᱫᱚ ᱟᱞᱚᱢ ᱦᱤᱲᱤᱧᱟ ᱟᱫᱷᱟᱨ ᱠᱟᱨᱰ ᱮᱢ ᱟᱹᱜᱩᱭᱟ ᱵᱷᱳᱴᱟᱨ ᱠᱟᱨᱰᱮᱢ ᱟᱹᱜᱩᱭᱟ ᱯᱮᱱ ᱠᱟᱨᱰᱮᱢ ᱟᱹᱜᱩᱭᱟ ᱟᱨ ᱪᱷᱚᱵᱤᱢ ᱟᱹᱜᱩᱭ ᱛᱟᱢᱟ ᱫᱩ ᱠᱚᱯᱤ ᱟᱨ ᱥᱟᱛᱷᱮ ᱫᱚ ᱦᱩᱭᱩᱜ ᱠᱟᱱᱟ ᱟᱢᱟᱜ ᱵᱮᱝᱠ ᱨᱮᱭᱟᱜ ᱵᱳᱭ ᱦᱚᱢ ᱟᱹᱜᱩ ᱛᱚᱨᱟᱭᱟ ᱱᱚᱣᱟ ᱠᱚᱫᱚ ᱮᱠᱫᱚᱢ ᱜᱮ ᱞᱟᱜᱟᱜ ᱜᱮᱭᱟ ᱟᱨ ᱚᱠᱟᱴᱟᱜ ᱯᱷᱳᱱ ᱛᱮ ᱦᱚᱪᱪᱷᱮ ᱱᱟᱢᱵᱟᱨ ᱛᱮ ᱟᱢᱮᱢ ᱠᱷᱩᱞᱟᱹ ᱞᱮᱫᱟ ᱵᱮᱝᱠ ᱨᱮᱭᱟᱜ ᱮᱠᱟᱣᱩᱱᱴ ᱚᱱᱟ ᱦᱚᱸ ᱞᱟᱜᱟᱜᱼᱟ ᱪᱮᱫ ᱵᱟᱠᱷᱨᱟ ᱫᱚᱨᱠᱟᱨᱟᱢ ᱠᱟᱱᱟ ᱟᱞᱮ ᱟᱪᱪᱷᱟ ᱟᱞᱮ ᱫᱚ ᱱᱚᱣᱟ ᱠᱚ ᱞᱟᱹᱜᱤᱫ ᱜᱮ ᱠᱤᱱᱛᱩ ᱞᱮ ᱮᱢᱟᱣᱟᱠᱚᱣᱟ ᱡᱮᱢᱚᱱ ᱦᱚᱪᱪᱷᱮ ᱪᱟᱥᱵᱟᱥ ᱞᱟᱹᱜᱤᱫ ᱟᱨ ᱱᱚᱣᱟ ᱚᱲᱟᱜ ᱨᱮᱭᱟᱜ ᱞᱳᱱ ᱡᱮᱴᱟ ᱦᱩᱭᱩᱜ ᱠᱟᱱᱟ ᱥᱮ ᱵᱮᱵᱥᱟ ᱨᱮᱭᱟᱜ ᱟᱞᱮ ᱫᱚ ᱢᱤᱫᱴᱮᱱ ᱠᱟᱨᱚᱱ ᱫᱚ ᱮᱠᱫᱚᱢ ᱥᱚᱴᱷᱤᱠ ᱠᱟᱨᱚᱱ ᱞᱟᱜᱟᱣ ᱞᱮᱜᱮᱭᱟ ᱵᱮᱝᱠ ᱠᱷᱚᱱ ᱯᱩᱨᱳ ᱠᱷᱚᱡ ᱠᱷᱚᱵᱚᱨ ᱞᱮ ᱦᱟᱛᱟᱣᱟ ᱟᱨ ᱵᱟᱝᱠᱷᱟᱡ ᱫᱚ ᱞᱳᱱ ᱫᱚ ᱵᱟᱞᱮ ᱮᱢᱚᱜᱼᱟ ᱴᱷᱤᱠᱜᱮᱭᱟ ᱛᱟᱦᱚᱞᱮ ᱦᱟᱹᱡᱩᱜ ᱢᱮ ᱦᱟᱸᱜ ᱟᱨ ᱡᱚᱛᱚ ᱰᱚᱠᱚᱢᱮᱱᱴ ᱫᱤᱥᱟᱹ ᱠᱟᱛᱮ ᱮᱢ ᱟᱹᱜᱩᱭᱟ ᱦᱮᱸ ᱴᱷᱤᱠᱜᱮᱭᱟ